ᱤᱧᱤᱧ ᱢᱚᱱᱮᱭᱟ ᱡᱮ ᱢᱟᱨᱟᱝ ᱥᱤᱥᱴᱮᱢ ᱡᱮᱜᱮᱫ ᱵᱤᱨᱫᱟᱹᱜᱟᱲ ᱨᱮ ᱟᱨ ᱠᱚᱞᱮᱡᱽ ᱠᱚᱨᱮ ᱛᱤᱨᱞᱟᱹ ᱛᱤᱨᱞᱟᱹ ᱟᱨ ᱟᱛᱩ ᱨᱮᱭᱟᱜ ᱥᱮᱠᱴᱚᱨ ᱨᱮ ᱯᱟᱲᱦᱟᱣ ᱨᱮᱭᱟᱜ ᱵᱮᱵᱚᱥᱛᱟ ᱟᱰᱤ ᱱᱟᱯᱟᱭ ᱜᱮᱭᱟ